ᱮᱠᱪᱩᱭᱮᱞᱤ ᱤᱧ ᱡᱟᱦᱟᱸ ᱪᱮᱬᱮ ᱚᱱᱟ ᱪᱮᱬᱮ ᱫᱚ ᱡᱟᱦᱟᱸ ᱫᱚᱠᱚ ᱢᱮᱛᱟᱣ ᱠᱚᱣᱟ ᱞᱟᱝᱛᱤᱛᱤ ᱪᱮᱬᱮ ᱡᱮᱭᱥᱮ ᱱᱩᱠᱩ ᱪᱮᱬᱮ ᱫᱚ ᱟᱭᱢᱟ ᱠᱟᱞᱟᱨ ᱠᱚ ᱛᱟᱦᱮᱱᱟ ᱵᱤᱵᱷᱤᱱᱱᱚ ᱨᱚᱠᱚᱢ ᱠᱟᱞᱟᱨ ᱠᱚ ᱛᱟᱦᱮᱱᱟ ᱟᱨ ᱩᱱᱠᱩ ᱫᱚ ᱟᱹᱰᱤ ᱢᱚᱡᱽ ᱠᱚ ᱧᱮᱞᱚᱜᱼᱟ ᱫᱟᱨᱮ ᱨᱮ ᱡᱚᱠᱷᱚᱱ ᱠᱚ ᱧᱮᱞᱚᱜᱼᱟ ᱫᱟᱨᱮ ᱨᱮ ᱡᱚᱠᱷᱚᱱ ᱠᱚ ᱟᱵᱚᱜᱼᱟ ᱱᱩᱠᱩ ᱪᱮᱬᱮ ᱧᱮᱞ ᱠᱟᱛᱮᱫ ᱢᱤᱫᱴᱤᱱ ᱪᱮᱫ ᱚᱵᱷᱤᱜᱽᱜᱚᱛᱟ ᱦᱩᱭᱩᱜᱼᱟ ᱢᱟᱱᱮ ᱢᱤᱫᱴᱮᱱ ᱪᱮᱬᱮᱭᱟᱜ ᱦᱚᱲᱢᱚ ᱨᱮ ᱡᱮ ᱛᱤᱱᱟᱹᱜ ᱨᱚᱠᱚᱢ ᱠᱟᱞᱟᱨ ᱛᱟᱦᱮᱱᱟ ᱩᱱᱠᱩᱣᱟᱜ ᱤᱞ ᱨᱮ ᱱᱚᱜᱼᱚ ᱱᱤᱭᱟᱹᱜᱮ ᱟᱹᱰᱤ ᱨᱟᱹᱥᱠᱟᱹ ᱨᱮᱱᱟᱜ ᱵᱤᱥᱚᱭ ᱠᱟᱱᱟ ᱟᱨ ᱱᱩᱠᱩ ᱪᱮᱬᱮ ᱧᱮᱞ ᱠᱟᱛᱮᱜ ᱵᱤᱥᱮᱥ ᱠᱚᱨᱮ ᱟᱵᱚᱣᱟᱜ ᱥᱚᱢᱟᱡᱽ ᱨᱮᱫᱚ ᱱᱩᱠᱩ ᱪᱮᱬᱮ ᱫᱚ ᱡᱟᱦᱟᱱ ᱠᱟᱹᱢᱤ ᱨᱮᱫᱚ ᱵᱟᱠᱚ ᱞᱟᱜᱟᱜᱼᱟ ᱢᱮᱱᱠᱷᱟᱱ ᱱᱚᱜᱼᱚᱭ ᱡᱮ ᱯᱨᱚᱠᱨᱤᱛᱤ ᱛᱟᱞᱟᱨᱮ ᱱᱚᱝᱠᱟ ᱢᱤᱢᱤᱫ ᱜᱚᱴᱮᱡ ᱪᱮᱬᱮ ᱢᱮᱱᱟᱜ ᱠᱚᱣᱟ ᱡᱮᱭᱥᱮ ᱟᱭᱢᱟ ᱨᱚᱠᱚᱢ ᱠᱟᱞᱟᱨ ᱢᱮᱱᱟᱜ ᱛᱟᱠᱚᱣᱟ ᱚᱱᱟ ᱠᱟᱞᱟᱨ ᱚᱱᱩᱡᱟᱭᱤ ᱵᱤᱵᱷᱤᱱᱱᱚ ᱨᱚᱠᱚᱢ ᱩᱱᱩᱣᱟᱜ ᱡᱮᱴᱟ ᱪᱮᱬᱮᱭᱟᱜ ᱡᱟᱦᱟᱸ ᱟᱠᱚᱣᱟᱜ ᱡᱟᱦᱟᱸ ᱥᱤᱥᱴᱮᱢ ᱡᱟᱦᱟᱸ ᱫᱚ ᱟᱵᱚᱜ ᱟᱠᱚ ᱫᱟᱬᱟᱱ ᱟᱠᱚ ᱚᱱᱠᱟ ᱢᱤᱫᱴᱮᱱ ᱨᱟᱹᱥᱠᱟᱹ ᱵᱩᱡᱷᱟᱹᱜᱼᱟ ᱩᱱᱠᱩ ᱧᱮᱞᱛᱮ ᱟᱨ ᱱᱤᱭᱟᱹ ᱪᱮᱛᱟᱱ ᱛᱮ ᱚᱵᱷᱤᱜᱚᱛᱟ ᱫᱚ ᱮᱠᱪᱩᱞᱞᱤ ᱧᱩᱛᱩᱢ ᱟᱸᱡᱚᱢ ᱜᱮ ᱛᱟᱦᱮᱸ ᱠᱟᱱᱟ ᱢᱮᱱᱠᱷᱟᱱ ᱧᱮᱞ ᱠᱟᱛᱮᱜ ᱱᱤᱭᱟᱹ ᱵᱩᱡᱷᱟᱹᱣ ᱦᱩᱭᱱᱟ ᱡᱮ ᱟᱹᱰᱤ ᱨᱟᱹᱥᱠᱟᱹ ᱟᱨ ᱱᱚᱝᱠᱟᱱᱟᱜ ᱠᱟᱹᱦᱱᱤ ᱫᱚ ᱮᱠᱪᱩᱞᱞᱤ ᱞᱟᱝᱛᱤᱛᱤ ᱪᱮᱬᱮᱭᱟᱜ ᱫᱚ ᱡᱟᱦᱟᱱ ᱠᱟᱹᱦᱱᱤ ᱫᱚ ᱚᱱᱠᱟ ᱫᱚ ᱮᱠᱪᱩᱞᱞᱤ ᱵᱟᱹᱱᱩᱜᱼᱟ ᱢᱮᱱᱠᱷᱟᱱ ᱧᱩᱛᱩᱢ ᱢᱮᱱᱟᱜ ᱛᱮᱜᱮ ᱢᱮᱱᱠᱷᱟᱱ ᱱᱩᱠᱩ ᱪᱮᱛᱟᱱ ᱨᱮ ᱱᱚᱜᱼᱚᱭ ᱡᱮ ᱢᱚᱡᱽ ᱠᱚ ᱧᱮᱞᱚᱜᱼᱟ ᱟᱹᱰᱤ ᱢᱚᱡᱽ ᱡᱮ ᱩᱱᱠᱩᱣᱟᱜ ᱠᱟᱞᱟᱨ ᱱᱤᱭᱟᱹᱜᱮ ᱢᱤᱫᱴᱮᱱ ᱧᱮᱞ ᱡᱚᱱᱚᱜ ᱞᱮᱠᱟᱱᱟᱜ ᱢᱟᱱᱮ ᱥᱤᱠᱷᱱᱟᱹᱛ ᱞᱮᱠᱟᱱᱟᱜ ᱵᱤᱥᱚᱭ ᱢᱤᱫᱴᱮᱱ ᱪᱮᱬᱮ ᱫᱚ ᱤᱱᱟᱹᱜ ᱰᱷᱮᱨ ᱠᱟᱞᱟᱨ ᱛᱟᱦᱮᱱᱟ ᱟᱨ ᱮᱛᱚ ᱢᱚᱡᱽ ᱠᱚ ᱧᱮᱞᱚᱜᱼᱟ ᱫᱟᱨᱮ ᱨᱮ ᱱᱚᱜᱼᱚ ᱱᱤᱭᱟᱹ ᱟᱹᱰᱤ ᱠᱟᱹᱦᱱᱤ ᱜᱮ ᱦᱟᱦᱟᱲᱟᱜ ᱜᱮ ᱟᱹᱭᱠᱟᱹᱜ ᱠᱟᱱᱟ ᱱᱤᱭᱟᱹᱜᱮ ᱵᱤᱥᱚᱭ ᱫᱚ ᱱᱚᱜᱼᱚ ᱱᱤᱭᱟᱹ ᱠᱚ ᱧᱮᱞ ᱠᱟᱛᱮᱜ ᱟᱹᱰᱤ ᱨᱟᱹᱥᱠᱟᱹ ᱵᱩᱡᱷᱟᱹᱜᱼᱟ ᱱᱤᱡᱮᱨ ᱦᱚᱸ ᱡᱮ ᱢᱤᱫᱴᱟᱱ ᱯᱨᱚᱠᱨᱤᱛᱤ ᱛᱟᱞᱟᱨᱮ ᱥᱮ ᱡᱟᱦᱟᱸ ᱫᱚ ᱵᱤᱨ ᱡᱤᱭᱟᱹᱞᱤ ᱛᱟᱞᱟᱨᱮ ᱪᱮᱬᱮᱼᱪᱤᱯᱨᱩᱫ ᱛᱟᱞᱟᱨᱮ ᱦᱟᱡᱟᱨ ᱜᱚᱴᱟᱝ ᱪᱮᱬᱮ ᱪᱤᱯᱨᱩᱫ ᱠᱚ ᱛᱟᱞᱟᱨᱮ ᱢᱤᱫᱴᱟᱝ ᱪᱮᱬᱮ ᱢᱮᱱᱟᱜ ᱠᱚᱣᱟ ᱡᱟᱦᱟᱸᱭ ᱫᱚᱠᱚ ᱞᱟᱝᱛᱤᱛᱤ ᱪᱮᱬᱮ ᱡᱟᱦᱟᱸᱭ ᱫᱚ ᱟᱹᱰᱤ ᱡᱤᱞᱤᱧ ᱤᱞ ᱛᱟᱦᱮᱱ ᱛᱟᱠᱚᱣᱟ ᱛᱟᱭᱚᱢ ᱥᱮᱜ ᱥᱮ ᱪᱮᱦᱨᱟ ᱠᱚ ᱧᱮᱞᱚᱜᱼᱟ ᱢᱮᱱᱠᱷᱟᱱ ᱱᱩᱠᱩ ᱪᱮᱬᱮ ᱫᱚ ᱮᱴᱟᱜ ᱠᱟᱹᱢᱤᱨᱮ ᱵᱟᱠᱚ ᱞᱟᱜᱟᱜ ᱨᱮᱦᱚᱸ ᱢᱤᱫᱴᱮᱱ ᱥᱩᱱᱫᱚᱨᱡᱚ ᱢᱮᱱᱟᱜ ᱛᱟᱠᱚᱣᱟ ᱥᱩᱱᱫᱚᱨᱡᱚ ᱪᱮᱬᱮ ᱵᱚᱞᱮ ᱛᱚᱵᱮ ᱱᱤᱭᱟᱹ ᱠᱚᱜᱮ ᱤᱧᱟᱹᱜ ᱪᱤᱛᱟᱹᱱ ᱛᱮ ᱩᱱᱠᱩ ᱪᱮᱛᱟᱱ ᱛᱮ ᱩᱭᱦᱟᱹᱨ ᱥᱮ ᱠᱟᱹᱦᱱᱤ ᱥᱮ ᱦᱟᱦᱟᱲᱟ ᱫᱚ